ᱤᱧᱟᱹᱜ ᱜᱷᱟᱨᱚᱸᱡᱽ ᱨᱮ ᱱᱚᱝᱠᱟᱱ ᱟᱹᱰᱤᱜᱟᱱ ᱞᱟᱠᱪᱟᱨᱟᱱ ᱥᱮᱨᱣᱟ ᱢᱮᱱᱟᱜᱼᱟ ᱡᱟᱦᱟᱸ ᱨᱮᱭᱟᱜ ᱡᱮᱞᱮᱧ ᱱᱟᱜᱟᱢ ᱢᱮᱱᱟᱜᱼᱟ ᱛᱮᱦᱮᱧ ᱦᱚᱸ ᱚᱱᱟ ᱯᱟᱞᱟᱣ ᱦᱩᱭᱩᱜ ᱠᱟᱱᱟ ᱡᱮᱢᱚᱱ ᱟᱞᱮ ᱫᱚ ᱥᱟᱠᱨᱟᱛ ᱯᱚᱨᱚᱵᱽ ᱨᱮ ᱥᱮᱛᱟᱜ ᱨᱮ ᱵᱟᱝ ᱡᱚᱢ ᱠᱟᱛᱮᱫ ᱛᱩᱯᱩ ᱥᱟᱯᱷᱟ ᱠᱟᱛᱮᱫ ᱯᱤᱴᱷᱟᱹᱞᱮ ᱵᱮᱱᱟᱣᱟ ᱚᱱᱟ ᱯᱤᱴᱷᱟᱹ ᱜᱩᱲ ᱥᱟᱞᱟᱜ ᱵᱚᱸᱜᱟ ᱠᱟᱛᱮᱫ ᱵᱚᱸᱜᱟᱼᱵᱩᱨᱩᱭᱟᱞᱮ ᱛᱟᱨᱯᱚᱨ ᱞᱮ ᱡᱚᱢ ᱧᱩᱭᱟ ᱟᱨ ᱯᱨᱚᱛᱤ ᱯᱟᱸᱪ ᱵᱚᱪᱷᱚᱨ ᱯᱚᱨᱼᱯᱚᱨ ᱞᱮ ᱠᱟᱨᱟᱢᱚᱜᱼᱟ ᱟᱨᱞᱮ ᱥᱚᱨᱦᱟᱭᱚᱜᱼᱟ